ᱟᱞᱮ ᱵᱟᱲᱜᱮ ᱵᱟᱦᱟ ᱵᱟᱜᱟᱱ ᱨᱮᱫᱚ ᱟᱹᱰᱤᱜᱟᱱ ᱪᱮᱬᱮ ᱪᱤᱯᱨᱩ ᱢᱮᱱᱟᱜ ᱠᱚᱣᱟ ᱠᱤᱥᱱᱤ ᱠᱚ ᱜᱷᱮᱸᱣᱲᱟ ᱠᱚ ᱯᱟᱨᱣᱟ ᱠᱚ ᱯᱚᱛᱟᱢ ᱠᱚ ᱟᱨ ᱫᱟᱜ ᱟᱨᱮᱡ ᱦᱚᱸ ᱛᱟᱞᱮ ᱵᱟᱲᱜᱮ ᱨᱮᱜᱮ ᱫᱚ ᱵᱟᱦᱱᱤᱨᱮ ᱫᱟᱜ ᱠᱚᱛᱟᱞᱮ ᱢᱮᱱᱟᱜᱼᱟ ᱚᱸᱰᱮᱜᱮ ᱫᱟᱜ ᱠᱚᱠᱚ ᱧᱩᱭᱟ ᱛᱮᱛᱟᱝᱠᱚ ᱠᱷᱟᱱ ᱟᱨ ᱫᱟᱜ ᱠᱚᱠᱚ ᱧᱩᱭᱟ ᱟᱨ ᱟᱹᱰᱤ ᱱᱟᱯᱟᱭ ᱠᱚ ᱧᱮᱞᱚᱜᱼᱟ ᱪᱮᱫ ᱦᱚᱸ ᱵᱟᱝᱟ ᱠᱩᱭᱞᱤ ᱪᱮᱬᱮ ᱠᱚ ᱥᱤᱢ ᱨᱟᱜ ᱛᱮᱠᱚ ᱠᱩᱦᱩ ᱠᱩᱦᱩ ᱠᱚ ᱨᱟᱜᱟ ᱟᱹᱰᱤ ᱱᱟᱯᱟᱭ ᱟᱸᱡᱚᱢᱚᱜ ᱛᱟᱠᱚᱣᱟ ᱮᱱᱠᱷᱟᱱ ᱟᱯᱱᱟᱨ ᱦᱚᱸ ᱠᱩᱭᱞᱤ ᱪᱮᱬᱮ ᱠᱚ ᱨᱟᱜ ᱞᱮᱠᱷᱟᱱᱮᱢ ᱵᱮᱨᱮᱫᱼᱟ ᱟᱹᱰᱤ ᱱᱟᱯᱟᱭᱮᱢ ᱟᱸᱡᱚᱢᱟ